ᱤᱧ ᱫᱚ ᱠᱟᱹᱴᱤᱡ ᱠᱷᱚᱱᱜᱮ ᱥᱮᱨᱮᱧ ᱠᱚᱹᱧ ᱠᱩᱥᱤᱭᱟᱜ ᱠᱟᱱ ᱛᱟᱦᱮᱱ ᱞᱟᱜᱽᱲᱮ ᱥᱮᱨᱮᱧ ᱵᱟᱦᱟ ᱥᱮᱨᱮᱧ ᱥᱚᱨᱦᱟᱭ ᱥᱮᱨᱮᱧ ᱮᱢᱟᱱ ᱮᱢᱟᱱ ᱠᱚ ᱥᱟᱱᱟᱢ ᱞᱮᱠᱟᱱᱟᱜ ᱥᱮᱨᱮᱧ ᱠᱚᱹᱧ ᱠᱩᱥᱤᱭᱟᱜ ᱠᱟᱱ ᱛᱟᱦᱮᱱ ᱤᱧ ᱡᱚᱠᱷᱚᱱ ᱠᱟᱹᱴᱤᱡ ᱤᱧ ᱛᱟᱦᱮᱸ ᱠᱟᱱᱟ ᱛᱚᱠᱷᱚᱱ ᱜᱚᱲᱚᱢ ᱵᱩᱰᱷᱤ ᱥᱚᱨᱦᱟᱭ ᱠᱚᱭ ᱥᱮᱨᱮᱧᱮᱜ ᱛᱟᱦᱮᱱᱟ ᱤᱧ ᱚᱱᱟ ᱟᱸᱡᱚᱢ ᱠᱟᱛᱮ ᱤᱧ ᱥᱮᱬᱟᱭᱮᱜ ᱠᱟᱱ ᱛᱟᱦᱮᱱᱟ ᱟᱨ ᱵᱟᱦᱟ ᱯᱚᱨᱚᱵᱽ ᱠᱚ ᱡᱚᱠᱷᱚᱱ ᱟᱛᱳ ᱨᱮᱱ ᱦᱚᱲ ᱠᱚ ᱮᱱᱮᱡ ᱠᱟᱛᱮ ᱠᱚ ᱥᱮᱨᱮᱧᱮᱜ ᱠᱟᱱ ᱛᱟᱦᱮᱱᱟ ᱤᱧ ᱚᱱᱟ ᱟᱸᱡᱚᱢ ᱠᱟᱛᱮ ᱤᱧ ᱚᱱᱟ ᱥᱮᱨᱮᱧ ᱤᱧ ᱥᱮᱬᱟᱭᱮᱜ ᱠᱟᱱ ᱛᱟᱦᱮᱱᱟ ᱟᱨ ᱮᱱᱮᱡ ᱡᱚᱦᱚᱜ ᱡᱟᱦᱟᱸᱧ ᱥᱮᱨᱮᱧ ᱛᱟᱦᱮᱱᱟ ᱛᱚ ᱟᱹᱰᱤ ᱢᱚᱡᱽ ᱟᱹᱰᱤ ᱨᱟᱹᱥᱠᱟᱹᱜᱮ ᱟᱹᱭᱠᱟᱹᱜ ᱠᱟᱱ ᱛᱟᱦᱮᱱᱟ